ᱦᱮᱸ ᱤᱧ ᱫᱚ ᱜᱷᱟᱨᱚᱸᱡᱽ ᱟᱨ ᱜᱟᱛᱮ ᱠᱚ ᱴᱷᱮᱱ ᱠᱷᱚᱱ ᱜᱚᱲᱚ ᱫᱚᱧ ᱧᱟᱢ ᱮᱫᱟ ᱡᱟᱦᱟᱸ ᱞᱮᱠᱟ ᱤᱧ ᱴᱷᱮᱱ ᱴᱟᱠᱟ ᱯᱚᱭᱥᱟ ᱛᱟᱦᱮᱱᱟ ᱟᱨ ᱩᱱ ᱚᱠᱛᱚ ᱫᱚ ᱱᱟᱦᱟᱜ ᱤᱧ ᱦᱚᱸ ᱵᱟᱦᱨᱮ ᱥᱮᱱᱟᱜ ᱡᱟᱦᱟᱱᱟᱜ ᱜᱮ ᱵᱮᱵᱽᱥᱟᱭ ᱞᱟᱹᱜᱤᱫ ᱱᱟᱦᱟᱜ ᱤᱧ ᱟᱹᱜᱩᱭᱟ ᱥᱮᱧ ᱪᱟᱞᱟᱜᱼᱟ ᱱᱟᱦᱟᱜ ᱡᱚᱠᱷᱚᱱ ᱴᱟᱠᱟ ᱯᱚᱭᱥᱟ ᱛᱟᱦᱮᱱ ᱛᱤᱧᱟᱹ ᱩᱱ ᱚᱠᱛᱚ ᱫᱚ ᱜᱟᱛᱮ ᱠᱚ ᱥᱮ ᱡᱟᱦᱟᱸᱭ ᱠᱚ ᱯᱮᱲᱟ ᱠᱚ ᱦᱚᱲ ᱠᱚ ᱵᱟᱹᱧ ᱠᱚᱭ ᱠᱚᱣᱟ ᱟᱨ ᱡᱩᱫᱤ ᱠᱟᱹᱢᱤ ᱠᱟᱹᱢᱤᱛᱮ ᱛᱩᱞᱩᱡ ᱦᱩᱭᱩᱜ ᱥᱮ ᱵᱮᱵᱽᱥᱟ ᱵᱮᱵᱽᱥᱟᱛᱮ ᱦᱩᱭᱩᱜ ᱡᱩᱫᱤ ᱴᱟᱠᱟ ᱯᱚᱭᱥᱟ ᱠᱚ ᱵᱟᱝ ᱦᱩᱭᱩᱜᱼᱟ ᱩᱱ ᱚᱠᱛᱚ ᱫᱚ ᱡᱩᱫᱤ ᱚᱲᱟᱜ ᱦᱚᱲ ᱠᱷᱟᱱ ᱚᱲᱟᱜ ᱦᱚᱲ ᱵᱟᱦᱨᱮ ᱦᱚᱲ ᱠᱷᱟᱱ ᱵᱟᱦᱨᱮ ᱦᱚᱲ ᱡᱟᱦᱟᱸᱭ ᱜᱮ ᱱᱟᱦᱟᱜ ᱤᱧ ᱠᱷᱚᱭ ᱠᱚᱣᱟ ᱩᱱᱛᱮᱫᱚ ᱜᱚᱲᱚ ᱠᱚ ᱮᱢᱟᱹᱧ ᱜᱮᱭᱟ ᱪᱮᱫᱟᱜ ᱥᱮ ᱠᱚ ᱞᱟᱹᱭ ᱟᱠᱟᱫ ᱟᱢ ᱦᱚᱸ ᱡᱩᱫᱤ ᱫᱩᱠᱨᱮ ᱜᱚᱲᱚᱭ ᱮᱢᱟᱢᱟ ᱛᱟᱦᱚᱞᱮ ᱟᱢ ᱦᱚᱸ ᱜᱚᱲᱚ ᱫᱚ ᱮᱢᱟᱭ ᱢᱮᱜᱮ ᱟᱫᱚ ᱚᱱᱠᱟᱜᱮ ᱠᱟᱹᱴᱤᱡ ᱚᱥᱩᱵᱤᱫᱷᱟᱨᱮ ᱤᱧ ᱦᱚᱧ ᱛᱟᱦᱮᱸ ᱞᱮᱱᱠᱷᱟᱱ ᱡᱟᱦᱟᱸᱭ ᱜᱮ ᱤᱧ ᱦᱚᱧ ᱢᱮᱛᱟ ᱟᱠᱚᱣᱟ ᱠᱤ ᱵᱟᱝᱟ ᱢᱮᱱᱛᱮ ᱠᱟᱹᱡ ᱜᱚᱲᱚ ᱥᱚᱯᱚᱦᱚᱫ ᱤᱢᱟᱹᱧ ᱯᱮ ᱤᱱᱟᱹ ᱠᱷᱟᱱ ᱩᱱᱠᱩ ᱦᱚᱸ ᱡᱚᱛᱚ ᱦᱚᱲ ᱜᱮ ᱜᱚᱲᱚ ᱥᱚᱯᱚᱦᱚᱫ ᱫᱚᱠᱚ ᱤᱢᱟᱹᱧ ᱜᱮᱭᱟ ᱟᱨ ᱚᱱᱟ ᱵᱚᱫᱚᱞᱛᱮ ᱡᱟᱦᱟᱱᱟᱜ ᱦᱟᱱᱟ ᱥᱮ ᱱᱚᱣᱟᱧ ᱮᱢᱟᱢᱟ ᱚᱱᱠᱟ ᱫᱚ ᱵᱟᱝ ᱜᱮ ᱡᱚᱛᱚ ᱜᱮ ᱱᱟᱭ ᱛᱮᱜᱮ ᱱᱟᱯᱟᱭ ᱛᱮᱜᱮ ᱥᱮ ᱠᱩᱥᱤ ᱨᱟᱹᱥᱠᱟᱹ ᱛᱮᱜᱮ ᱠᱚ ᱮᱢᱚᱜᱼᱟ ᱟᱨ ᱤᱧ ᱦᱚᱸ ᱡᱟᱦᱟᱱᱟᱜ ᱠᱚᱧ ᱪᱤᱠᱟᱹᱭᱟ ᱥᱮ ᱡᱟᱦᱟᱱᱟᱜ ᱠᱚ ᱵᱟᱹᱲᱛᱤᱜ ᱛᱤᱧᱟᱹ ᱥᱮ ᱮᱢᱚᱜ ᱞᱟᱹᱠᱛᱤ ᱚᱱᱟ ᱠᱚᱦᱚᱸ ᱮᱢ ᱫᱚ ᱮᱢᱟ ᱟᱠᱚᱜᱮᱭᱟ ᱵᱟᱝ ᱢᱮᱱᱛᱮᱫ ᱨᱟᱹᱜᱤ ᱢᱚᱱᱮ ᱠᱟᱛᱮᱫ ᱥᱮ ᱠᱟᱹᱡ ᱟᱹᱲᱤᱥ ᱢᱚᱱᱮ ᱠᱟᱛᱮᱫ ᱫᱚ ᱵᱟᱹᱧ ᱮᱢᱟ ᱟᱠᱚᱣᱟ ᱟᱠᱚ ᱡᱟᱦᱟᱸ ᱞᱮᱠᱟ ᱤᱧ ᱥᱟᱞᱟᱜ ᱵᱮᱥᱛᱮ ᱮᱢ ᱥᱮ ᱵᱮᱥᱛᱮ ᱨᱚᱲ ᱵᱮᱥᱛᱮ ᱠᱟᱛᱷᱟ ᱤᱧ ᱦᱚᱸ ᱚᱱᱠᱟ ᱜᱮ ᱵᱮᱥᱛᱮ ᱨᱚᱟᱲ ᱥᱮ ᱵᱮᱥᱛᱮ ᱠᱟᱛᱷᱟ ᱡᱚᱛᱚᱣᱟᱜ ᱜᱮ ᱱᱟᱭ ᱛᱮᱜᱮ ᱱᱟᱯᱟᱭ ᱛᱮᱜᱮ ᱦᱩᱭᱩᱜᱼᱟ ᱟᱨ ᱚᱱᱠᱟ ᱠᱷᱟᱹᱛᱤᱨ ᱜᱮ ᱤᱧ ᱦᱚᱸ ᱩᱱᱠᱩ ᱥᱟᱶ ᱵᱮᱥᱛᱮ ᱟᱨ ᱟᱠᱚ ᱦᱚᱸ ᱤᱧ ᱥᱟᱶ ᱵᱮᱥᱛᱮ ᱠᱷᱟᱹᱛᱤᱨ ᱛᱮᱜᱮ ᱵᱮᱥ ᱛᱮᱜᱮ ᱩᱱᱠᱩ ᱩᱱᱠᱩ ᱥᱟᱶ ᱵᱮᱥ ᱛᱟᱦᱮᱱᱟᱹᱧ ᱟᱨ ᱚᱱᱟ ᱠᱷᱟᱹᱛᱤᱨ ᱜᱮ ᱜᱚᱲᱚ ᱥᱚᱯᱚᱦᱚᱫ ᱠᱚ ᱤᱢᱟᱹᱧᱟ ᱡᱚᱛᱚ ᱡᱟᱭᱜᱟ ᱨᱮᱜᱮ ᱦᱩᱭᱱᱟ